ᱤᱛᱩᱱ ᱟᱥᱲᱟ ᱥᱮᱱᱚᱜ ᱵᱟᱠᱷᱨᱟ ᱡᱟᱦᱟᱸ ᱜᱤᱫᱽᱨᱟᱹ ᱠᱚᱣᱟᱜ ᱡᱟᱦᱟᱱ ᱟᱱᱟᱴ ᱥᱮ ᱡᱟᱸᱜᱮ ᱫᱟᱨᱟᱢ ᱦᱩᱭᱩᱜ ᱠᱟᱱᱟ ᱚᱱᱟᱫᱚ

ᱡᱷᱚᱞᱟ ᱥᱮ ᱜᱟᱹᱰᱤ ᱵᱷᱟᱲᱟ ᱚᱱᱟ ᱢᱟᱨᱟᱝ ᱠᱟᱛᱷᱟ ᱫᱚ ᱵᱟᱝ ᱠᱟᱱᱟ ᱟᱠᱚᱨᱮᱱ ᱮᱸᱜᱟᱛ ᱟᱯᱟᱛ ᱤᱛᱩᱱ ᱟᱥᱲᱟ ᱫᱤᱱᱟᱹᱢ ᱵᱟᱠᱚ ᱵᱷᱮᱡᱟ ᱠᱚᱣᱟ ᱩᱱᱠᱩ ᱟᱥᱲᱟ ᱜᱮ ᱪᱟᱞᱟᱜ ᱦᱩᱭᱩᱜᱼᱟ ᱩᱱᱟᱹᱜ ᱞᱟᱹᱠᱛᱤ ᱵᱟᱠᱚ ᱢᱚᱱᱮᱭᱟ ᱟᱫᱚ ᱚᱱᱟ ᱤᱭᱟᱹᱛᱮ ᱤᱛᱩᱱ ᱟᱥᱲᱟ ᱪᱟᱞᱟᱜ ᱠᱟᱱ ᱜᱤᱫᱽᱨᱟᱹ ᱩᱱᱠᱩ ᱟᱭᱢᱟ ᱞᱮᱠᱟᱱ ᱠᱟᱹᱢᱤ ᱠᱚᱨᱮ ᱠᱚ ᱥᱟᱵ ᱠᱟᱠᱚᱣᱟ ᱪᱟᱥ ᱫᱤᱱ ᱫᱚ ᱪᱟᱥ ᱠᱟᱹᱢᱤ ᱠᱚᱨᱮ ᱠᱚ ᱥᱟᱵ ᱠᱟᱠᱚᱣᱟ ᱯᱚᱨᱚᱵᱽ ᱯᱩᱱᱟᱹᱭ ᱡᱚᱦᱚᱜ ᱫᱚ ᱯᱚᱨᱚᱵᱽ ᱯᱩᱱᱟᱹᱭ ᱨᱮᱭᱟᱜ ᱜᱮᱡ ᱜᱩᱨᱤᱡ ᱡᱮᱨᱮᱲ ᱯᱚᱛᱟᱣ ᱚᱱᱠᱟᱱᱟᱜ ᱠᱟᱹᱢᱤ ᱠᱚᱨᱮ ᱠᱚ ᱥᱟᱵ ᱠᱟᱠᱚᱣᱟ ᱢᱟᱱᱮ ᱠᱟᱹᱢᱤ ᱦᱚᱪᱚ ᱠᱚᱣᱟ ᱠᱚ ᱟᱫᱚ ᱱᱚᱸᱰᱮ ᱧᱮᱞ ᱜᱟᱱᱚᱜᱼᱟ ᱡᱮ ᱢᱟᱱᱮ ᱞᱟᱛᱟᱨ ᱪᱟᱱᱟᱪ ᱨᱮᱱ ᱜᱤᱫᱽᱨᱟᱹ ᱫᱚ ᱟᱥᱲᱟ ᱨᱮᱦᱚᱸ ᱛᱚ ᱵᱮᱜᱽ ᱠᱚᱠᱚ ᱮᱢᱟᱠᱚ ᱠᱟᱱᱟ ᱡᱷᱚᱞᱟ ᱠᱚᱠᱚ ᱮᱢᱟ ᱠᱚ ᱠᱟᱱ ᱜᱮᱭᱟ ᱟᱨ ᱛᱤᱠᱤᱱ ᱡᱚᱠᱷᱮᱡ ᱢᱟᱸᱡᱟᱱ ᱦᱚᱠᱚ ᱮᱢᱟᱠᱚ ᱠᱟᱱ ᱜᱮᱭᱟ ᱡᱚᱢ ᱦᱚᱠᱚ ᱮᱢᱟ ᱠᱚ ᱠᱟᱱ ᱜᱮᱭᱟ ᱟᱨ ᱥᱳᱲᱮ ᱠᱚ ᱮᱢᱟᱠᱚ ᱠᱟᱱᱟ ᱟᱨ ᱞᱟᱹᱴᱩ ᱜᱤᱫᱽᱨᱟᱹ ᱠᱚᱫᱚ ᱮᱱᱨᱮᱦᱚᱸ ᱢᱟᱱᱮ ᱥᱚᱨᱠᱟᱨᱤ ᱥᱠᱩᱞ ᱠᱚᱨᱮ ᱫᱚ ᱚᱱᱠᱟ ᱪᱟᱸᱫᱚ ᱯᱤᱪᱷᱤ ᱚᱱᱠᱟ ᱢᱟᱱᱮ ᱠᱟᱹᱣᱰᱤ ᱦᱚᱸ ᱵᱟᱝ ᱞᱟᱜᱟᱛᱚᱜ ᱠᱟᱱᱟ ᱟᱫᱚ ᱡᱟᱦᱟᱸᱭ ᱜᱤᱫᱽᱨᱟᱹ ᱯᱟᱲᱦᱟᱜᱼᱮ ᱨᱟᱹᱥᱠᱟᱹ ᱠᱚᱜᱼᱟ ᱥᱮ ᱩᱱᱤᱫᱚ ᱩᱱᱤᱫᱚᱭ ᱯᱟᱲᱦᱟᱜ ᱜᱮᱭᱟ ᱟᱹᱰᱤ ᱢᱟᱨᱟᱝ ᱠᱷᱚᱨᱪᱟ ᱠᱚᱫᱚ ᱵᱟᱝ ᱠᱟᱱᱟ ᱟᱫᱚ ᱯᱟᱲᱦᱟᱜ ᱨᱮᱭᱟᱜ ᱜᱚᱨᱚᱡᱽ ᱢᱮᱱᱟᱜ ᱠᱷᱟᱱ ᱟᱨ ᱯᱟᱲᱦᱟᱣ ᱵᱟᱭ ᱥᱮᱱ ᱫᱟᱲᱮᱭᱟᱜ ᱠᱟᱱᱟ ᱚᱱᱟ ᱨᱮᱭᱟᱜ ᱠᱟᱨᱚᱱ ᱡᱟᱦᱟᱱ ᱠᱟᱹᱣᱰᱤ ᱠᱚᱫᱚ ᱤᱧ ᱤᱧᱟᱹᱜ ᱩᱭᱦᱟᱹᱨ ᱛᱮᱫᱚ ᱚᱱᱟ ᱡᱟᱸᱜᱮ ᱫᱟᱨᱟᱢ ᱫᱚ ᱵᱟᱝ ᱠᱟᱱᱟ ᱡᱟᱸᱜᱮ ᱫᱟᱨᱟᱢ ᱫᱚ ᱢᱟᱱᱮ ᱩᱭᱦᱟᱹᱨ ᱠᱟᱱᱟ ᱮᱸᱜᱟᱛ ᱟᱯᱟᱛ ᱩᱱᱤ ᱜᱤᱫᱽᱨᱟᱹ ᱯᱟᱲᱦᱟᱣ ᱦᱚᱪᱚᱭᱮ ᱨᱮᱭᱟᱜ ᱪᱮᱫ ᱞᱮᱠᱟᱭ ᱩᱭᱦᱟᱹᱨᱮᱜᱼᱟ ᱦᱟᱸᱜ ᱩᱱᱟᱹᱜ ᱞᱟᱹᱠᱛᱤ ᱢᱚᱱᱮᱭᱮᱜᱼᱟ ᱯᱟᱲᱦᱟᱣ ᱞᱮᱱᱠᱷᱟᱱ ᱦᱟᱯᱮᱱ ᱫᱤᱱ ᱨᱮ ᱡᱟᱦᱟᱱᱟᱜ ᱞᱟᱵᱷ ᱧᱟᱢᱚᱜᱼᱟ ᱚᱱᱠᱟ ᱡᱩᱫᱤ ᱮᱸᱜᱟᱛ ᱟᱯᱟᱛᱮ ᱩᱭᱦᱟᱹᱨᱮᱜᱼᱟ ᱮᱸᱰᱮᱠᱷᱟᱱ ᱫᱚ ᱩᱱᱤ ᱜᱤᱫᱽᱨᱟᱹ ᱯᱟᱲᱦᱟᱣ ᱠᱮᱭᱜᱮᱭᱟ ᱱᱟᱜᱷ ᱟᱨ ᱡᱩᱫᱤ ᱮᱸᱜᱟᱛ ᱟᱯᱟᱛ ᱚᱱᱠᱟ ᱵᱟᱭ ᱩᱭᱦᱟᱹᱨᱮᱫᱼᱟ ᱮᱱᱠᱷᱟᱱ ᱫᱚ ᱟᱭᱢᱟ ᱜᱚᱴᱟᱝ ᱵᱟᱦᱱᱟᱭ ᱞᱟᱹᱭ ᱜᱮᱭᱟ ᱦᱟᱸᱜ ᱦᱟᱱᱟ ᱵᱟᱹᱪᱩᱜᱼᱟ ᱱᱚᱣᱟ ᱵᱟᱹᱪᱩᱜᱼᱟ ᱱᱚᱣᱟ ᱠᱷᱟᱹᱛᱤᱨ ᱦᱟᱱᱟ ᱠᱷᱟᱹᱛᱤᱨ ᱚᱱᱟᱫᱚ ᱤᱧᱟᱹᱜ ᱩᱭᱦᱟᱹᱨ ᱛᱮᱫᱚ ᱵᱟᱝ ᱠᱟᱱᱟ ᱡᱩᱫᱤ ᱜᱤᱫᱽᱨᱟᱹ ᱫᱚ ᱟᱡ ᱱᱤᱡᱮ ᱛᱮᱦᱚᱸ ᱢᱟᱱᱮ ᱠᱷᱚᱨᱪᱟ ᱧᱟᱢ ᱠᱟᱛᱮᱫ ᱯᱟᱲᱦᱟᱣ ᱦᱚᱭ ᱫᱟᱲᱮᱭᱟᱜᱼᱟ ᱞᱟᱹᱴᱩ ᱜᱤᱫᱽᱨᱟᱹ ᱫᱚ ᱦᱟᱸᱜ ᱟᱨ ᱦᱩᱰᱤᱧ ᱜᱤᱫᱽᱨᱟᱹ ᱫᱚ ᱩᱭᱦᱟᱹᱨ ᱟᱭ ᱦᱩᱭᱩᱜᱼᱟ ᱩᱱᱤᱭᱟᱜ ᱢᱚᱦᱚᱞ ᱵᱮᱱᱟᱣ ᱦᱩᱭᱩᱜᱼᱟ ᱩᱱᱤ ᱫᱚ ᱯᱟᱲᱦᱟᱣ ᱨᱮᱭᱟᱜ ᱢᱚᱦᱚᱞ ᱵᱮᱱᱟᱣ ᱦᱩᱭᱩᱜᱼᱟ ᱩᱱᱤ ᱜᱤᱫᱽᱨᱟᱹ ᱮᱴᱟᱜ ᱥᱮᱫ ᱟᱞᱚ ᱵᱟᱝ ᱪᱟᱞᱟᱣ ᱦᱚᱪᱚᱭᱮ ᱨᱮᱭᱟᱜ ᱩᱭᱦᱟᱹᱨ ᱛᱟᱦᱮᱱ ᱢᱟ ᱯᱟᱛᱟ ᱠᱚ ᱦᱟᱴ ᱠᱚ ᱚᱱᱟ ᱠᱚᱨᱮ ᱡᱟᱹᱥᱛᱤ ᱵᱟᱝ ᱫᱟᱬᱟ ᱦᱚᱪᱚᱭᱮᱢᱟ ᱟᱨ ᱱᱤᱛᱱᱟᱝ ᱨᱮᱢᱟ ᱥᱢᱟᱨᱴ ᱯᱷᱳᱱ ᱩᱰᱩᱠᱮᱱᱟ ᱥᱢᱟᱨᱴ ᱯᱷᱳᱱ ᱨᱮᱦᱚᱸ ᱯᱷᱳᱱ ᱨᱮ ᱡᱟᱹᱥᱛᱤ ᱵᱟᱝ ᱵᱷᱤᱲ ᱠᱟᱭ ᱫᱚᱨᱠᱟᱨᱟ ᱩᱱᱤᱫᱚ ᱯᱟᱲᱦᱟᱣ ᱯᱟᱥᱴᱟᱜᱮ ᱢᱟᱱᱮ ᱢᱚᱦᱰᱟ ᱠᱟᱭ ᱦᱩᱭᱩᱜᱼᱟ ᱟᱨ ᱴᱤᱵᱷᱤ ᱥᱮ ᱯᱷᱳᱱ ᱨᱮᱫᱚ ᱡᱩᱫᱤ ᱯᱷᱳᱱ ᱡᱟᱹᱨᱩᱨᱤ ᱜᱮᱭᱟ ᱡᱟᱦᱟᱸ ᱛᱤᱨᱮ ᱟᱹᱰᱤᱜᱮ ᱞᱟᱹᱠᱛᱤᱭᱟ ᱩᱱ ᱥᱚᱢᱚᱭ ᱜᱮ ᱯᱷᱳᱱ ᱫᱚ ᱥᱟᱵ ᱦᱩᱭᱩᱜᱼᱟ ᱟᱨ ᱮᱴᱟᱜ ᱚᱠᱛᱚ ᱠᱚᱨᱮ ᱫᱚ ᱯᱟᱲᱦᱟᱣ ᱦᱚᱪᱚ ᱦᱩᱭᱩᱜᱼᱟ ᱟᱥᱲᱟ ᱠᱷᱚᱱ ᱦᱮᱡ ᱠᱟᱛᱮᱫ ᱚᱲᱟᱜ ᱨᱮᱦᱚᱸ ᱟᱥᱲᱟ ᱡᱟᱦᱟᱸ ᱠᱚ ᱮᱢ ᱟᱠᱟᱫ ᱚᱱᱟ ᱠᱚ ᱯᱟᱲᱦᱟᱜ ᱫᱚᱨᱠᱟᱨᱟ ᱟᱫᱚ ᱚᱱᱠᱟᱜᱮ ᱢᱟᱱᱮ ᱯᱟᱲᱦᱟᱜ ᱫᱚ ᱵᱟᱝ ᱠᱚ ᱦᱮᱡ ᱫᱟᱲᱮᱭᱟᱜ ᱠᱟᱱ ᱜᱤᱫᱽᱨᱟᱹ ᱠᱚ ᱵᱟᱠᱷᱨᱟ ᱫᱚ ᱱᱚᱸᱰᱮ ᱚᱞᱪᱤᱠᱤ ᱯᱟᱲᱦᱟᱜ ᱥᱮ ᱥᱚᱨᱠᱟᱨᱤ ᱥᱠᱩᱞ ᱯᱟᱲᱦᱟᱜ ᱯᱟᱹᱴᱷᱩᱣᱟᱹ ᱠᱚ ᱪᱮᱛᱟᱱ ᱱᱚᱣᱟᱜᱮ ᱧᱮᱞᱚᱜ ᱠᱟᱱᱟ ᱱᱤᱛᱱᱟᱝ ᱨᱮᱫᱚ ᱦᱟᱸᱜ ᱮᱸᱜᱟᱛ ᱟᱯᱟᱛ ᱥᱮ ᱩᱱᱤ ᱯᱟᱹᱴᱷᱩᱣᱟᱹ ᱯᱟᱲᱦᱟᱜ ᱨᱮ ᱛᱤᱱᱟᱹᱜ ᱜᱚᱨᱚᱡᱽ ᱛᱟᱭ ᱢᱮᱱᱟᱜᱼᱟ ᱡᱩᱫᱤ ᱜᱚᱨᱚᱡᱽ ᱢᱮᱱᱟᱜ ᱠᱷᱟᱱ ᱫᱚ ᱩᱱᱤ ᱫᱚᱭ ᱥᱮᱴᱮᱨ ᱠᱟᱱ ᱜᱮᱭᱟ ᱢᱟᱱᱮ ᱡᱟᱦᱟᱸ ᱜᱟᱹᱰᱤ ᱵᱷᱟᱲᱟ ᱥᱮ ᱮᱴᱟᱜᱟᱜ ᱚᱱᱟ ᱡᱟᱦᱟᱱᱟᱜ ᱮᱸᱴᱠᱮᱴᱚᱬᱮ ᱫᱚ ᱵᱟᱭ ᱦᱩᱭ ᱫᱟᱲᱮᱭᱟᱜᱼᱟ ᱥᱨᱮᱯᱷ ᱮᱸᱜᱟᱛ ᱟᱯᱟᱛᱟᱜ ᱯᱷᱤᱞᱤᱝᱥ ᱠᱟᱱᱟ ᱮᱸᱜᱟᱛ ᱟᱯᱟᱛ ᱨᱮᱱ ᱜᱤᱫᱽᱨᱟᱹ ᱢᱟᱱᱮ ᱯᱟᱲᱦᱟᱜ ᱯᱨᱚᱛᱤ ᱢᱟᱱᱮ ᱯᱟᱲᱦᱟᱜ ᱵᱟᱵᱚᱫ ᱛᱤᱱᱟᱹᱜ ᱩᱱᱤ ᱨᱟᱹᱥᱠᱟᱹᱭ ᱫᱚᱦᱚᱭᱮᱭᱟ ᱯᱟᱲᱦᱟᱜ ᱡᱩᱫᱤ ᱨᱟᱹᱥᱠᱟᱹ ᱫᱚᱦᱚᱠᱟᱜᱼᱟ ᱮᱸᱰᱮᱠᱷᱟᱱᱟᱜᱮ ᱩᱱᱤ ᱜᱤᱫᱽᱨᱟᱹ ᱫᱚ ᱯᱟᱲᱦᱟᱜᱼᱮ ᱜᱟᱱᱜᱮᱭᱟ ᱦᱟᱸᱜ